ᱟᱨ ᱯᱮᱠᱤᱝ ᱦᱚᱸ ᱟᱰᱤ ᱵᱟᱲᱤᱡ ᱜᱮ ᱛᱟᱦᱮᱸ ᱠᱟᱱᱟ ᱟᱨ ᱤᱧ ᱫᱚ ᱡᱚᱢᱟᱜ ᱫᱚ ᱟᱰᱤ ᱨᱤᱪ ᱢᱚᱥᱞᱟ ᱫᱤᱭᱮ ᱫᱚ ᱵᱟᱝᱤᱧ ᱠᱷᱚᱡᱽ ᱞᱮᱱᱟ ᱠᱤᱱᱛᱩ ᱞᱟᱲᱟ ᱠᱟᱛᱮᱧ ᱧᱮᱞ ᱠᱮᱫᱟ ᱡᱮ ᱚᱱᱟ ᱡᱤᱱᱤᱥ ᱦᱚᱸ ᱟᱰᱤ ᱨᱤᱪ ᱢᱚᱥᱞᱟ ᱫᱤᱭᱮ ᱠᱚ ᱵᱮᱱᱟᱣ ᱤᱧ ᱱᱤᱭᱟᱹ ᱡᱚᱢᱟᱜ ᱵᱟᱹᱧ ᱦᱟᱛᱟᱣᱟ ᱤᱧᱟᱹᱜ ᱯᱚᱭᱥᱟ ᱨᱩᱣᱟᱹᱲ ᱠᱟᱛᱤᱧ ᱯᱮ ᱵᱟᱝᱠᱷᱟᱱ ᱫᱚ ᱤᱧ ᱜᱚᱴᱟ ᱜᱮᱧ ᱞᱟᱹᱭ ᱵᱟᱲᱟᱭᱟ ᱡᱮ ᱱᱤᱭᱟᱹ ᱨᱮᱥᱴᱩᱨᱮᱸᱴ ᱟᱰᱤ ᱵᱟᱲᱤᱡ ᱜᱮᱭᱟ